ᱥᱮᱨᱮᱧ ᱫᱚ ᱥᱟᱨᱟ ᱵᱮᱲᱟᱧ ᱥᱮᱨᱮᱧ ᱫᱚ ᱱᱚᱝᱠᱟ ᱛᱤᱧ ᱪᱮᱫᱚᱜᱼᱟ ᱢᱚᱱ ᱨᱮ ᱡᱟᱦᱟᱸ ᱥᱮᱨᱮᱧ ᱥᱟᱱᱟᱧᱟ ᱩᱭᱦᱟᱹᱨ ᱠᱟᱜ ᱟᱹᱧ ᱪᱮᱫᱚᱜ ᱥᱟᱱᱟᱧ ᱠᱟᱱᱟ ᱚᱱᱟᱫᱚ ᱦᱟᱱᱮ ᱥᱮᱨᱮᱧ ᱥᱟᱱᱟᱧᱟ ᱟᱨ ᱡᱟᱦᱟᱸ ᱥᱮᱨᱮᱧ ᱵᱟᱹᱧ ᱨᱟᱦᱟ ᱵᱟᱹᱧ ᱩᱭᱦᱟᱹᱨ ᱜᱚᱫᱟ ᱚᱱᱠᱟ ᱛᱮ ᱦᱚᱲ ᱦᱚᱸ ᱠᱩᱞᱤ ᱜᱚᱜ ᱠᱚᱣᱟ ᱥᱚᱢᱚᱭ ᱴᱟᱭᱤᱢ ᱧᱟᱢ ᱠᱟᱛᱮᱫ ᱡᱮ ᱱᱚᱣᱟ ᱤᱭᱟᱹ ᱫᱚ ᱪᱮᱫ ᱞᱮᱠᱟ ᱤᱭᱟᱹᱜᱼᱟ ᱤᱱᱠᱟᱹ ᱛᱮ ᱤᱧ ᱥᱮᱨᱮᱧᱤᱧ ᱨᱟᱦᱟ ᱠᱚᱧ ᱠᱩᱞᱤ ᱠᱚᱣᱟ ᱟᱨ ᱤᱧ ᱢᱤᱫ ᱥᱚᱢᱚᱭᱤᱧ ᱧᱟᱢ ᱞᱮᱠᱷᱟᱱ ᱥᱮᱨᱮᱧ ᱨᱟᱦᱟ ᱟᱛᱤᱧ ᱥᱮᱨᱮᱧ ᱜᱚᱫᱟ ᱟᱨ ᱥᱮᱨᱮᱧ ᱤᱧ ᱵᱮᱱᱟᱣᱟ ᱟᱨ ᱥᱮᱨᱮᱧ ᱚᱱᱠᱟ ᱫᱤᱱ ᱴᱟᱨᱮ ᱥᱮᱨᱮᱧ ᱟᱹᱧ ᱤᱧ ᱚᱠᱟ ᱞᱮᱠᱟᱨᱮ ᱴᱟᱭᱤᱢᱤᱧ ᱧᱟᱢ ᱜᱚᱫᱟ ᱩᱱ ᱨᱮᱜᱮᱧ ᱥᱮᱨᱮᱧ ᱜᱚᱫᱟ ᱟᱨ ᱥᱮᱨᱮᱧ ᱪᱮᱫᱚᱜ ᱞᱟᱹᱜᱤᱫ ᱢᱚᱱ ᱢᱚᱱ ᱛᱮᱦᱚᱧ ᱩᱭᱦᱟᱹᱨ ᱠᱟᱜᱼᱟ ᱩᱭᱦᱟᱹᱨᱟ ᱪᱮᱫ ᱞᱮᱠᱟᱨᱮ ᱱᱚᱣᱟ ᱥᱮᱨᱮᱧ ᱤᱧ ᱪᱮᱫᱚᱜᱼᱟ ᱚᱱᱠᱟᱛᱮ ᱱᱚᱣᱟ ᱥᱮᱨᱮᱧ ᱩᱭᱦᱟᱹᱨᱟ ᱟᱨ ᱥᱮᱨᱮᱧ ᱥᱟᱱᱟ ᱜᱚᱫᱤᱧᱟ ᱡᱟᱦᱟᱸᱭ ᱦᱚᱲ ᱟᱸᱡᱚᱢ ᱟᱠᱟᱫᱮᱭᱟ ᱱᱚᱣᱟ ᱥᱮᱨᱮᱧᱮ ᱵᱟᱲᱟᱭ ᱠᱟᱫᱼᱟ ᱩᱱᱤ ᱦᱚᱲ ᱴᱷᱮᱱ ᱥᱮᱱ ᱧᱚᱜ ᱠᱟᱛᱮᱫ ᱤᱧ ᱠᱩᱞᱤ ᱟᱹᱜᱩ ᱧᱚᱜᱮᱭᱟ ᱟᱨ ᱤᱧ ᱚᱱᱟ ᱥᱮᱨᱮᱧ ᱚᱱᱠᱟ ᱛᱮᱜᱮᱧ ᱪᱮᱫ ᱮᱫᱟ ᱟᱨ ᱚᱱᱟ ᱥᱮᱨᱮᱧ ᱪᱮᱫ ᱦᱩᱭ ᱠᱟᱛᱮᱫ ᱟᱹᱰᱤ ᱨᱟᱹᱥᱠᱟᱹ ᱵᱩᱡᱷᱟᱹᱣᱟ ᱟᱨ ᱥᱟᱨᱟ ᱵᱮᱲᱟ ᱮᱱᱮᱡ ᱥᱮᱨᱮᱧ ᱥᱟᱱᱟᱧᱟ ᱚᱱᱟ ᱥᱮᱨᱮᱧ ᱤᱭᱟᱹ ᱫᱚ ᱡᱟᱦᱟᱸ ᱛᱤᱱ ᱨᱮᱜᱮᱧ ᱴᱟᱭᱤᱢ ᱜᱚᱫᱚᱜ ᱩᱱ ᱨᱮᱜᱮᱧ ᱥᱮᱨᱮᱧ ᱜᱚᱫᱟ ᱚᱱᱟᱫᱚ ᱨᱟᱹᱥᱠᱟᱹᱧ ᱵᱩᱡᱷᱟᱹᱣ ᱞᱮᱠᱷᱟᱱ ᱩᱭᱦᱟᱹᱨ ᱞᱮᱠᱷᱟᱱ ᱟᱫᱚᱧ ᱥᱮᱨᱮᱧ ᱥᱟᱱᱟ ᱜᱚᱫᱤᱧᱟ